ᱯᱟᱹᱦᱤᱞ ᱫᱚ ᱠᱟᱹᱴᱤᱡ ᱠᱟᱹᱴᱤᱡ ᱢᱳᱵᱟᱭᱤᱞ ᱛᱟᱦᱮ ᱠᱟᱱᱟ ᱱᱮᱛᱟᱨ ᱫᱚ ᱵᱚᱲᱚ ᱵᱚᱲᱚ ᱢᱳᱵᱟᱭᱤᱞ ᱞᱮᱠᱟᱱᱟᱜ ᱴᱟᱠᱟ ᱵᱮᱥᱤ ᱞᱟᱜᱟᱜ ᱠᱟᱱᱟ ᱱᱮᱛᱟᱨ ᱫᱚ ᱦᱮᱸ ᱛᱟᱨ ᱚᱱᱟ ᱦᱚᱛᱮᱜ ᱛᱮ ᱴᱟᱠᱟ ᱵᱟᱝᱞᱮ ᱮᱢᱫᱟᱲᱮᱭᱟᱜ ᱠᱟᱱᱟ ᱚᱱᱟ ᱦᱚᱛᱮᱜ ᱛᱮ ᱠᱷᱚᱨᱪᱟ ᱵᱮᱥᱤᱜ ᱠᱟᱱᱟ ᱱᱮᱛᱟᱨ ᱫᱚ ᱚᱱᱟ ᱦᱚᱛᱮᱜ ᱛᱮ ᱵᱟᱞᱮ ᱪᱟᱞᱟᱣ ᱫᱟᱲᱮᱭᱟᱜ ᱠᱟᱱᱟ